ᱤᱧ ᱫᱚ ᱥᱳᱥᱟᱞ ᱢᱤᱰᱤᱭᱟ ᱨᱮ ᱥᱳᱨᱴ ᱯᱷᱤᱞᱤᱢ ᱠᱚᱫᱚᱧ ᱧᱮᱞ ᱵᱟᱲᱟᱭ ᱜᱮᱭᱟ ᱟᱨ ᱡᱟᱦᱟᱸ ᱞᱮᱠᱟ ᱞᱟᱠᱷᱟᱱ ᱥᱚᱨᱮᱱ ᱨᱟᱡᱩ ᱥᱚᱨᱮᱱ ᱟᱨ ᱴᱷᱚᱯᱚᱝ ᱴᱩᱰᱩ ᱟᱨ ᱯᱤᱝᱠᱤ ᱩᱱᱠᱩ ᱠᱚᱣᱟᱜ ᱤᱭᱟᱹ ᱠᱚᱫᱚᱧ ᱧᱮᱞ ᱜᱮᱭᱟ ᱯᱷᱤᱞᱤᱢ ᱠᱚᱫᱚ